ᱦᱮᱸ ᱦᱮᱞᱳ ᱦᱳᱭ ᱦᱳᱭ ᱦᱮᱸ ᱱᱚᱛᱮ ᱠᱚᱨᱮ ᱜᱮ ᱥᱚᱢᱟᱭ ᱜᱚᱢᱠᱮ ᱪᱚᱢ ᱢᱮᱱᱮᱫᱼᱟ ᱦᱳᱭ ᱦᱳᱭ ᱴᱷᱤᱠ ᱦᱳᱭᱻ ᱦᱚᱸ ᱤᱱᱠᱟᱹ ᱠᱚᱢ ᱥᱚᱢᱛᱮ ᱥᱩᱨ ᱠᱚᱨᱮ ᱪᱟᱞᱟᱣ ᱵᱟᱲᱟᱜ ᱠᱟᱱᱟ ᱦᱳᱭ ᱩᱱᱟᱹᱜ ᱫᱚ ᱵᱟᱝ ᱛᱚ ᱦᱮᱸ ᱠᱟᱹᱢᱤ ᱠᱚᱫᱚ ᱩᱱᱟᱹᱜ ᱵᱟᱝ ᱧᱟᱢᱚᱜ ᱠᱟᱱᱟ ᱦᱟᱡᱟᱜ ᱵᱩᱡᱟᱹᱜ ᱫᱷᱟᱨᱟ ᱜᱮ ᱦᱳᱭ ᱥᱟᱸᱜᱮ ᱧᱚᱜ ᱜᱮ ᱢᱮᱱᱟᱜ ᱠᱚᱣᱟ ᱚᱸᱰᱮ ᱢᱤᱫᱴᱷᱮᱱ ᱠᱟᱹᱢᱤ ᱠᱟᱱᱟ ᱦᱟᱜᱞᱮ ᱠᱟᱹᱢᱤ ᱢᱮᱱᱟᱜ ᱧᱚᱜᱼᱟ

ᱚ ᱚᱸᱰᱮ ᱫᱚ ᱦᱟᱸᱜ ᱠᱟᱹᱢᱤ ᱪᱟᱞᱟᱜ ᱠᱟᱱᱟ ᱚᱸᱰᱮᱞᱮ ᱠᱟᱹᱢᱤ ᱠᱟᱱᱟ ᱦᱟᱸᱜ ᱦᱮᱸ ᱥᱟᱹᱛ ᱡᱟᱣᱨᱟᱜ ᱠᱟᱱᱟ ᱱᱟᱦᱟᱜ ᱟᱨ ᱦᱳᱭ ᱟᱨ ᱱᱚᱜᱼᱚᱭ ᱩᱱᱟᱹᱜ ᱫᱚ ᱵᱟᱭ ᱞᱟᱜᱟᱜᱼᱟ ᱱᱟᱦᱟᱜ ᱟᱨ ᱯᱮ ᱯᱩᱱ ᱢᱟᱦᱟ ᱜᱟᱱ ᱜᱮ

ᱟᱪᱪᱷᱟ

ᱟᱪᱪᱷᱟ ᱦᱳᱭ ᱟᱫᱚ ᱪᱮᱫ ᱠᱟᱹᱢᱤ ᱠᱟᱱᱟ ᱱᱟᱦᱟᱜ ᱟᱪᱪᱷᱟ ᱦᱮᱸ ᱟᱪᱪᱷᱟ ᱚᱲᱟᱜ ᱫᱩᱣᱟᱹᱨ ᱵᱮᱱᱟᱣ ᱵᱮᱱᱤ ᱠᱚᱜᱮ ᱢᱮᱱᱟᱜᱼᱟ ᱵᱟᱝ ᱦᱳᱭ ᱢᱮᱱᱟᱜ ᱠᱚᱣᱟ ᱦᱳᱭ ᱢᱮᱱᱟᱜ ᱠᱚᱣᱟ ᱞᱮᱵᱟᱨ ᱠᱚ ᱢᱮᱱᱟᱜ ᱠᱚᱜᱮᱭᱟ ᱱᱟᱦᱟᱜ ᱫᱚᱥ ᱵᱟᱨᱚᱴᱤ ᱫᱚ ᱢᱮᱱᱟᱜ ᱠᱚᱜᱮᱭᱟᱜ ᱱᱟᱦᱟᱜ ᱚ ᱦᱚᱸ ᱦᱮᱸ ᱟᱫᱚ ᱪᱮᱫ ᱞᱮᱠᱟ ᱠᱟᱹᱣᱰᱤ ᱠᱟᱹᱣᱰᱤ ᱢᱟᱥᱮ

ᱟᱪᱪᱷᱟ ᱦᱮᱸ ᱦᱮᱸ ᱦᱳᱭ ᱟᱨ ᱛᱤᱱᱟᱹᱜ ᱫᱤᱱ ᱜᱟᱱ ᱚᱸᱰᱮ ᱠᱟᱹᱢᱤ ᱪᱟᱞᱟᱜᱼᱟ ᱟᱢ ᱴᱷᱮᱱ ᱦᱟᱸᱜ ᱟᱪᱪᱷᱟ ᱦᱳᱭ ᱦᱳᱭ ᱛᱚᱵᱮ ᱠᱷᱟᱱ ᱮᱱᱠᱷᱟᱱ ᱦᱟᱸᱜ ᱢᱟᱱᱮ ᱚᱸᱰᱮ ᱟᱨ ᱵᱟᱨᱥᱤ ᱜᱟᱱ ᱠᱟᱹᱢᱤ ᱠᱟᱱᱟ ᱦᱟᱸᱜᱞᱮ ᱟᱨ ᱠᱟᱹᱢᱤ ᱯᱩᱨᱟᱹᱣ ᱮᱱᱠᱷᱟᱱ ᱦᱟᱸᱜ ᱤᱧ ᱞᱟᱹᱭ ᱫᱚᱲᱦᱟ ᱟᱢᱟ ᱡᱮ ᱵᱟᱨᱥᱤᱧ ᱯᱚᱨᱮ ᱱᱟᱦᱟᱜ ᱱᱚᱜᱼᱚᱭ ᱠᱟᱹᱢᱤ ᱯᱩᱨᱟᱹᱜ ᱠᱟᱱᱟ ᱱᱚᱸᱰᱮ ᱱᱟᱦᱟᱜ ᱯᱮᱨᱢᱮᱴ ᱠᱚ ᱧᱟᱢ ᱞᱮᱱᱠᱷᱟᱱ ᱦᱟᱸᱜ ᱮᱛᱮᱢ ᱮᱱᱠᱷᱟᱱ ᱫᱚ ᱟᱢ ᱥᱮᱫ ᱛᱚᱵᱮ ᱠᱷᱟᱱᱤᱧ ᱢᱮᱛᱟᱠᱚᱣᱟ ᱞᱟᱹᱭᱟᱠᱚᱣᱟ ᱮᱱᱠᱷᱟᱱ

ᱮᱱᱠᱷᱟᱱ ᱦᱳᱭ ᱦᱳᱭ ᱦᱚᱸ ᱦᱳᱭ ᱡᱟᱦᱟᱸ ᱨᱮ ᱢᱟᱱᱮ ᱠᱟᱹᱢᱤ ᱞᱮᱠᱷᱟᱱ ᱫᱚ

ᱟᱪᱪᱷᱟ ᱦᱳᱭ ᱦᱳᱭᱛᱚ ᱢᱤᱫᱜᱷᱟᱹᱲᱤᱡ ᱡᱟᱦᱟᱸᱨᱮ ᱠᱟᱹᱢᱤ ᱪᱟᱹᱞᱩᱜᱼᱟ ᱚᱸᱰᱮ ᱡᱩᱫᱤ ᱪᱮᱫ ᱞᱮᱠᱟ ᱟᱫᱷᱟ ᱟᱫᱷᱟ ᱫᱚ ᱠᱟᱹᱢᱤ ᱦᱩᱭᱩᱜᱼᱟ ᱚᱱᱟ ᱡᱟᱦᱟᱸ ᱠᱟᱹᱢᱤ ᱯᱩᱨᱟᱹᱣ ᱠᱟᱹᱢᱤ ᱛᱟᱦᱮᱸ ᱫᱚ ᱯᱩᱨᱟᱹᱣ ᱞᱮᱠᱷᱟᱱ ᱫᱚ ᱢᱟᱱᱮ ᱡᱚᱛᱚᱣᱟᱜ ᱜᱮ ᱴᱷᱤᱠ ᱴᱷᱟᱠ ᱛᱟᱦᱮᱱᱟ ᱡᱮ ᱟᱨᱦᱚᱸ ᱠᱟᱹᱢᱤ ᱠᱚᱦᱚᱸ ᱠᱚ ᱟᱹᱪᱩᱣᱟ ᱱᱚᱜᱼᱚᱜ ᱱᱚᱝᱠᱟ

ᱟᱡ ᱦᱮᱸ ᱡᱩᱞᱩᱝ ᱜᱮᱭᱟᱠᱚ ᱮᱠᱫᱚᱢ ᱟᱪᱪᱷᱟ ᱮᱱᱠᱷᱟᱱ ᱜᱟᱯᱟ ᱢᱮᱭᱟᱝ ᱵᱟᱨᱥᱤᱧ ᱯᱚᱨᱮᱧ ᱞᱟᱹᱭ ᱨᱩᱣᱟᱹᱲ ᱟᱢᱟ ᱦᱮᱸ ᱵᱟᱨᱥᱤᱧ ᱫᱷᱟᱨᱤᱡ ᱞᱟᱜᱟᱜᱼᱟ ᱱᱟᱦᱟᱜ ᱟᱨᱤᱧ ᱯᱷᱳᱱ ᱨᱩᱣᱟᱹᱲ ᱟᱢᱟ ᱦᱳᱭ ᱯᱷᱳᱱ ᱧᱚᱜ ᱟᱹᱢᱟᱹᱧ ᱱᱟᱦᱟᱜ ᱟᱨ ᱮᱱᱠᱷᱟᱱ ᱚᱸᱰᱮ ᱞᱮ ᱪᱟᱞᱟᱜᱼᱟ ᱟᱢ ᱴᱷᱮᱱ ᱦᱟᱸᱜ ᱦᱳᱭ ᱦᱳᱭ ᱟᱪᱪᱷᱟ ᱦᱮᱸ ᱦᱳᱭ ᱦᱳᱭ ᱦᱳᱭ ᱦᱳᱭ ᱟᱪᱪᱷᱟ ᱴᱷᱤᱠ ᱦᱮᱸ ᱟᱪᱪᱷᱟ ᱦᱳᱭᱛᱚ ᱮᱱᱠᱷᱟᱱ ᱨᱮᱰᱤᱜᱮ ᱦᱮᱱᱟᱜᱞᱮᱭᱟ ᱦᱟᱸᱜ ᱱᱚᱸᱰᱮ ᱫᱚ ᱯᱩᱨᱟᱹᱜ ᱠᱟᱱᱟ ᱵᱟᱨᱥᱤᱧ ᱠᱷᱟᱱ ᱜᱮ ᱤᱱᱟᱹᱜ ᱠᱷᱟᱱ ᱜᱮᱞᱮ ᱪᱟᱞᱟᱜᱼᱟ ᱟᱞᱮ ᱟᱢᱴᱷᱮᱱ ᱦᱟᱸᱜ ᱦᱳᱭ ᱦᱳᱭ ᱦᱳᱭ

ᱦᱳᱭ ᱴᱷᱤᱠ ᱛᱚᱵᱮ ᱢᱟ ᱦᱳᱭ ᱦᱳᱭ ᱴᱷᱤᱠ